ᱵᱚᱰᱤ ᱥᱯᱨᱮ ᱨᱮᱱᱟᱜ ᱵᱷᱟᱜᱮ ᱫᱤᱠ ᱫᱚ ᱠᱟᱱᱟ ᱡᱮ ᱤᱧ ᱵᱚᱰᱤ ᱥᱯᱨᱮ ᱠᱤᱨᱤᱧ ᱤᱧ ᱪᱟᱞᱟᱣ ᱞᱮᱱᱟ ᱟᱫᱚ ᱚᱸᱰᱮ ᱫᱚ ᱟᱭᱢᱟ ᱟᱭᱢᱟ ᱵᱚᱰᱤ ᱥᱯᱨᱮ ᱛᱟᱦᱮᱸ ᱠᱟᱱᱟ ᱟᱭᱢᱟ ᱟᱭᱢᱟ ᱨᱚᱠᱚᱢᱮᱨ ᱵᱚᱰᱤ ᱥᱯᱨᱮ ᱛᱟᱦᱮᱸ ᱠᱟᱱᱟ ᱟᱭᱢᱟ ᱟᱭᱢᱟ ᱥᱩᱜᱚᱱᱫᱷᱚ ᱞᱮᱠᱟᱱᱟᱜ ᱛᱟᱦᱮᱸ ᱠᱟᱱᱟ ᱵᱚᱰᱤ ᱥᱯᱨᱮ ᱛᱟᱨᱢᱚᱫᱷᱮ ᱢᱤᱫᱴᱮᱱ ᱵᱚᱰᱤ ᱥᱯᱨᱮ ᱠᱚ ᱮᱢ ᱟᱠᱟᱫᱤᱧᱟᱹ ᱫᱚᱠᱟᱱ ᱫᱟᱨ ᱟᱹᱰᱤ ᱵᱷᱟᱜᱮ ᱵᱷᱟᱜᱮ ᱜᱤ ᱧᱮᱞ ᱛᱮ ᱵᱷᱟᱜᱮ ᱠᱚᱣᱟᱞᱤᱴᱤ ᱵᱷᱟᱜᱮ ᱯᱚᱭᱥᱟ ᱢᱟᱱᱮ ᱯᱚᱭᱥᱟ ᱵᱩᱡᱷᱟᱹᱣ ᱛᱮ ᱚᱱᱠᱟᱱᱟᱜ ᱵᱷᱟᱜᱮ ᱠᱚᱣᱟᱞᱤᱴᱤᱭ ᱮᱢ ᱟᱠᱟᱫᱤᱧᱟᱹ ᱥᱮᱱ ᱦᱚ ᱵᱷᱟᱜᱮ ᱜᱮ ᱛᱟᱦᱮᱸ ᱠᱟᱱᱟ ᱡᱚᱛᱚᱜᱮ ᱢᱚᱸᱡᱽᱜᱮ ᱛᱟᱦᱮᱸ ᱠᱟᱱᱟ ᱚᱱᱟᱜᱮ ᱡᱚᱛᱚᱜᱮ ᱢᱚᱸᱡᱽ